ᱟᱞᱮ ᱟᱹᱛᱩ ᱨᱮ ᱢᱤᱫᱴᱟᱱ ᱱᱟᱣᱟᱜᱮ ᱮᱱᱮᱡ ᱫᱚᱞᱼᱞᱮ ᱜᱚᱴᱷᱚᱱ ᱟᱠᱟᱫᱟ ᱮᱱᱮᱡ ᱟᱠᱷᱲᱟ ᱛᱚ ᱚᱱᱟ ᱮᱱᱮᱡ ᱫᱚᱞ ᱨᱮᱱ ᱢᱟᱱᱮ ᱯᱨᱟᱭ ᱜᱮ ᱮᱴᱠᱮᱴᱚᱬᱮ ᱦᱩᱭᱩᱜ ᱛᱟᱦᱮᱱᱟ ᱢᱟᱱᱮ ᱚᱥᱩᱵᱤᱫᱟ ᱚᱥᱩᱵᱤᱫᱟ ᱫᱚ ᱪᱮᱫ ᱛᱩᱢᱫᱟᱹᱜ ᱴᱟᱢᱟᱠ ᱦᱚᱸ ᱵᱟᱝ ᱛᱟᱦᱮᱱᱟ ᱡᱮ ᱢᱤᱫ ᱡᱚᱲ ᱠᱟᱛᱮ ᱢᱮᱱᱟᱜᱼᱟ ᱛᱚ ᱟᱨᱦᱚᱸ ᱟᱨᱦᱚᱸ ᱞᱟᱹᱠᱛᱤᱜ ᱠᱟᱱᱟ ᱟᱨ ᱱᱚᱝᱠᱟ ᱡᱟᱦᱟᱸ ᱨᱮᱞᱮ ᱮᱱᱮᱡᱼᱟ ᱚᱱᱟ ᱮᱱᱮᱡ ᱡᱟᱭᱜᱟ ᱦᱚᱸ ᱠᱟᱹᱴᱤᱡ ᱜᱮᱭᱟ ᱟᱨ ᱡᱟᱦᱟᱸ ᱨᱮ ᱱᱚᱝᱠᱟ ᱠᱞᱟᱵ ᱥᱮ ᱡᱟᱦᱟᱸᱴᱷᱮᱱ ᱮᱱᱮᱡ ᱞᱟᱹᱜᱤᱫ ᱠᱳᱪᱤᱝ ᱥᱮᱱᱴᱟᱨ ᱡᱟᱦᱟᱸ ᱚᱱᱟᱦᱚᱸ ᱚᱱᱟᱦᱚᱸ ᱵᱟᱹᱱᱩᱜ ᱛᱟᱞᱮᱭᱟ ᱟᱨ ᱮᱱᱮᱡ ᱮᱱᱮᱡ ᱮᱱᱮᱡ ᱠᱚ ᱚᱠᱚᱭᱮ ᱥᱮᱬᱟᱣᱟᱞᱮᱭᱟ ᱥᱮᱬᱟ ᱞᱟᱹᱜᱤᱫ ᱦᱚᱲ ᱦᱚᱸ ᱵᱟᱹᱱᱩᱜ ᱠᱚᱣᱟ ᱡᱮᱢᱚᱱ ᱛᱩᱢᱫᱟᱹᱜ ᱴᱟᱢᱟᱠ ᱨᱩ ᱠᱚ ᱵᱟᱠᱚ ᱵᱟᱲᱟᱭᱟ ᱚᱱᱟ ᱦᱚᱸ ᱨᱩ ᱨᱩ ᱥᱮᱬᱟ ᱦᱚᱲ ᱦᱚᱸ ᱵᱟᱹᱱᱩᱜ ᱠᱚᱣᱟ ᱟᱨ ᱱᱚᱝᱠᱟ ᱥᱟᱹᱲᱤ ᱠᱚᱦᱚᱸ ᱵᱟᱹᱱᱩᱜ ᱛᱟᱞᱮᱭᱟ ᱦᱚᱨᱚᱜ ᱵᱟᱸᱫᱮ ᱡᱟᱦᱟᱸ ᱚᱱᱟ ᱠᱚᱦᱚᱸ ᱵᱟᱹᱱᱩᱜ ᱛᱟᱞᱮᱭᱟ ᱛᱚ ᱚᱱᱟ ᱠᱚ ᱚᱠᱟᱨᱮ ᱪᱮᱠᱟ ᱞᱮᱠᱟᱛᱮ ᱧᱟᱢᱚᱜᱼᱟ ᱥᱮ ᱛᱩᱢᱫᱟᱹᱜ ᱴᱟᱢᱟᱠ ᱚᱠᱟᱨᱮ ᱠᱚᱭ ᱧᱟᱢᱚᱜᱼᱟ ᱚᱠᱟᱴᱷᱮᱡ ᱠᱚ ᱮᱯᱞᱟᱭ ᱞᱮᱠᱷᱟᱱ ᱧᱟᱢᱚᱜᱼᱟ ᱟᱨ ᱱᱚᱝᱠᱟ ᱮᱱᱮᱡ ᱥᱮᱨᱮᱧ ᱥᱮᱬᱟ ᱞᱟᱹᱜᱤᱫ ᱡᱟᱦᱟᱸᱭ ᱵᱚᱭᱚᱥᱠᱚ ᱦᱚᱲ ᱩᱱᱠᱩ ᱠᱚᱦᱚᱸ ᱚᱥᱩᱵᱤᱫᱟ ᱢᱮᱱᱟᱜ ᱛᱟᱠᱚᱣᱟ ᱱᱚᱝᱠᱟ ᱜᱮ ᱨᱳᱜᱽ ᱟᱡᱟᱨᱛᱮ ᱛᱚ ᱩᱱᱠᱩ ᱦᱚᱸ ᱵᱟᱠᱚ ᱥᱮᱬᱟ ᱫᱟᱲᱮᱭᱟᱞᱮ ᱠᱟᱱᱟ ᱛᱚ ᱚᱱᱟᱜᱮ ᱪᱤᱠᱟᱹ ᱞᱮᱠᱟ ᱛᱮᱞᱮ ᱥᱮᱲᱟᱭᱟ ᱚᱱᱠᱟ ᱢᱤᱫᱴᱤᱡ ᱥᱮᱬᱟ ᱞᱟᱹᱜᱤᱫ ᱦᱚᱲ ᱦᱚᱸᱛᱚ ᱞᱟᱹᱠᱛᱤ ᱟᱨ ᱛᱩᱢᱫᱟᱹᱜ ᱴᱟᱢᱟᱠ ᱦᱚᱸ ᱫᱚᱨᱠᱟᱨᱚᱜ ᱜᱮᱭᱟ ᱢᱟᱱᱮ ᱡᱟᱛᱮ ᱚᱱᱟ ᱛᱩᱢᱫᱟᱹᱜ ᱴᱟᱢᱟᱠ ᱦᱚᱸ ᱫᱚᱨᱠᱟᱨᱚᱜᱼᱟ ᱟᱨ ᱮᱱᱮᱡ ᱡᱟᱭᱜᱟ ᱦᱚᱸ ᱡᱮᱢᱚᱱ ᱛᱟᱦᱮᱱ ᱢᱟ ᱡᱟᱦᱟᱸ ᱠᱳᱪᱤᱝ ᱥᱮᱱᱴᱟᱨ ᱡᱟᱦᱟᱸ ᱠᱞᱟᱵ ᱚᱸᱰᱮᱦᱚᱸ ᱚᱱᱟᱦᱚᱸ ᱡᱮᱢᱚᱱ ᱛᱟᱦᱮᱱ ᱠᱷᱟᱡ ᱫᱚ ᱵᱷᱟᱹᱞᱤᱜ ᱜᱮᱭᱟ ᱟᱨ ᱚᱝᱠᱟ ᱥᱮᱬᱟ ᱞᱟᱹᱜᱤᱫ ᱦᱚᱲ ᱠᱚ ᱛᱟᱦᱮᱱ ᱠᱷᱟᱡ ᱫᱚ ᱵᱷᱟᱹᱞᱤ ᱜᱮᱭᱟ